ᱦᱮᱞᱳ

ᱦᱮᱸ ᱦᱮᱸ ᱦᱮᱸ ᱢᱮᱱᱟᱜᱼᱟ ᱦᱮᱸ ᱦᱮᱸ ᱟᱪᱪᱷᱟ ᱟᱪᱪᱷᱟ ᱟᱫᱚ ᱫᱟᱨᱡᱤᱞᱤᱝ ᱢᱟ ᱟᱹᱰᱤ ᱥᱟᱺᱜᱤᱧ ᱟᱫᱚ ᱵᱷᱟᱲᱟ ᱠᱚ ᱵᱤᱥᱚᱭ ᱦᱩᱭᱩᱜ ᱠᱟᱱᱟ ᱵᱤᱥᱚᱭ ᱦᱩᱭᱩᱜ ᱠᱟᱱᱟ ᱠᱤᱞᱳᱢᱤᱴᱟᱨ ᱦᱤᱥᱟᱹᱵ ᱛᱮᱜᱮ ᱥᱟᱵ ᱦᱩᱭᱩᱜᱼᱟ ᱛᱤᱱᱟᱹᱜ ᱠᱤᱞᱳᱢᱤᱴᱟᱨ ᱦᱩᱭᱩᱜ ᱠᱟᱱᱟ ᱢᱟᱱᱮ ᱥᱟᱵᱢᱮ ᱪᱚᱫᱽᱫᱳ ᱴᱟᱠᱟ ᱠᱤᱢᱤ ᱚᱱᱠᱟ ᱢᱟ ᱯᱚᱱᱮᱨᱚ ᱴᱟᱠᱟ ᱠᱤᱢᱤ ᱠᱚ ᱦᱟᱠ ᱵᱷᱟᱲᱟᱭᱟ ᱡᱟᱭᱦᱳᱠ ᱢᱤᱫᱴᱮᱱ ᱜᱟᱞᱢᱟᱨᱟᱣ ᱯᱷᱟᱭᱱᱮᱞ ᱦᱩᱭᱩᱜᱼᱟ ᱪᱚᱫᱽᱫᱳ ᱴᱟᱠᱟ ᱠᱤᱢᱤ ᱛᱟᱨᱯᱚᱨᱮ ᱥᱟᱵ ᱢᱮ ᱰᱟᱭᱵᱟᱨᱟᱜ ᱢᱤᱫᱴᱮᱱ ᱠᱷᱚᱨᱚᱪ ᱢᱮᱱᱟᱜᱼᱟ ᱛᱟᱨᱯᱚᱨᱮ ᱵᱟᱨ ᱫᱤᱱ ᱨᱮᱱᱟᱜ ᱢᱤᱫᱴᱮᱱ ᱚᱱᱟ ᱦᱤᱥᱟᱹᱵᱛᱮ ᱠᱷᱚᱨᱚᱪ ᱦᱤᱥᱟᱹᱵ ᱦᱩᱭᱩᱜᱼᱟ ᱯᱞᱟᱥ ᱥᱩᱱᱩᱢ ᱦᱤᱥᱟᱹᱵ ᱦᱩᱭᱩᱜᱼᱟ ᱯᱞᱟᱥ ᱥᱩᱱᱩᱢ ᱠᱷᱚᱨᱪᱟ ᱢᱟ ᱞᱟᱜᱟᱣ ᱜᱮᱭᱟ ᱱᱚᱜᱼᱚ ᱱᱤᱭᱟᱹ ᱠᱚᱜᱮ ᱟᱫᱚ ᱡᱟᱭᱦᱳᱠ ᱛᱤᱱᱟᱹᱜ ᱦᱚᱲ ᱯᱮ ᱪᱟᱞᱟᱜᱼᱟ ᱳ ᱴᱷᱤᱠ ᱜᱮᱭᱟ ᱴᱷᱤᱠ ᱜᱮᱭᱟ ᱦᱩᱭᱩᱜ ᱜᱮᱭᱟ ᱚᱥᱩᱵᱤᱫᱟ ᱵᱟᱹᱱᱩᱜᱼᱟ ᱟᱪᱪᱷᱟ ᱟᱪᱪᱷᱟ ᱴᱷᱤᱠᱜᱮᱭᱟ ᱟᱪᱪᱷᱟ ᱚᱥᱩᱵᱤᱫᱟ ᱵᱟᱹᱱᱩᱜᱼᱟ ᱤᱧ ᱥᱟᱲᱮ ᱱᱚ ᱵᱟᱡᱮ ᱟᱪᱪᱷᱟ ᱜᱟᱹᱰᱤᱧ ᱞᱟᱜᱟᱣᱟᱹᱧ ᱟᱪᱪᱷᱟ ᱚᱲᱟᱜ ᱨᱮ ᱛᱷᱚᱲᱟ ᱞᱟᱦᱟᱨᱮ ᱴᱷᱤᱠᱜᱮᱭᱟ ᱟᱨ ᱚᱸᱰᱮ ᱠᱷᱚᱡ ᱡᱚᱛᱚ ᱨᱮᱰᱤ ᱯᱮ ᱛᱟᱦᱮᱱᱟ ᱟᱨ ᱵᱚᱱ ᱩᱰᱩᱠᱮᱱ ᱜᱤ ᱠᱤᱞᱳᱢᱤᱴᱟᱨ ᱦᱤᱥᱟᱹᱵᱛᱮ ᱠᱤᱞᱳᱢᱤᱴᱟᱨ ᱦᱤᱥᱟᱹᱵᱛᱮ ᱟᱨ ᱰᱟᱭᱵᱟᱨ ᱠᱷᱚᱨᱚᱪ ᱚᱱᱟ ᱠᱚᱢᱟ ᱞᱟᱜᱟᱜ ᱜᱮ ᱰᱟᱭᱵᱷᱟᱨ ᱟᱵᱟᱨ ᱡᱚᱢ ᱦᱚᱪᱚᱭᱮ ᱦᱩᱭᱩᱜᱼᱟ ᱦᱚᱸᱜᱼᱚ ᱱᱤᱭᱟᱹ ᱠᱚᱜᱮ ᱵᱤᱥᱚᱭ ᱫᱚ ᱟᱨ ᱟᱯᱮ ᱡᱟᱦᱟᱸ ᱯᱮ ᱛᱟᱦᱮᱱᱟ ᱚᱱᱠᱟ ᱜᱮ ᱛᱟᱦᱮᱱ ᱵᱮᱵᱚᱥᱛᱟᱭ ᱦᱩᱭᱩᱜᱼᱟ ᱜᱟᱹᱰᱤ ᱯᱟᱨᱠᱤᱝ ᱨᱮ ᱞᱟᱜᱟᱣ ᱠᱟᱛᱮ

ᱴᱷᱤᱠ ᱜᱮᱭᱟ ᱴᱷᱤᱠ ᱜᱮᱭᱟ ᱟᱪᱪᱷᱟ ᱴᱷᱤᱠ ᱜᱮᱭᱟ ᱟᱪᱪᱷᱟ ᱢᱟ